ᱡᱮᱢᱚᱱ ᱡᱮᱢᱚᱱ ᱱᱚᱰᱮ ᱵᱷᱟᱨᱚᱛ ᱟᱹᱰᱤ ᱞᱟᱹᱠᱛᱤᱭᱟᱱ ᱞᱟᱠᱪᱟᱨ ᱡᱤᱱᱤᱥ ᱠᱚ ᱢᱮᱱ ᱦᱚᱪᱚᱭᱮᱫᱟ ᱡᱮᱢᱚᱱ ᱱᱚᱣᱟ ᱵᱷᱟᱨᱚᱛ ᱨᱮᱫᱚ ᱟᱭᱢᱟ ᱨᱚᱠᱚᱢ ᱦᱚᱲ ᱵᱚᱱ ᱵᱚᱥᱚᱼᱵᱟᱥᱚᱜ ᱠᱟᱱᱟ ᱟᱭᱢᱟ ᱨᱚᱠᱚᱢ ᱦᱚᱲ ᱜᱮᱵᱚᱱ ᱵᱚᱥᱚᱼᱵᱟᱥ ᱵᱚᱥᱚᱼᱵᱟᱥᱚᱜ ᱠᱟᱱᱟ ᱡᱮᱢᱚᱱ ᱠᱤ ᱥᱟᱱᱛᱟᱲ ᱦᱤᱱᱫᱩ ᱢᱩᱥᱞᱤᱢ ᱥᱤᱠᱷ ᱵᱳᱫᱽᱫᱷᱚ ᱫᱷᱚᱨᱢᱚ ᱫᱚ ᱵᱳᱫᱽᱫᱷᱚ ᱤᱥᱟᱹᱭ ᱢᱟᱱᱮ ᱠᱷᱤᱥᱴᱟᱱ ᱩᱱᱠᱩ ᱢᱟᱱᱮ ᱵᱚᱱ ᱵᱚᱥᱚᱼᱵᱟᱥᱚᱜ ᱠᱟᱱᱟ ᱩᱱᱠᱩ ᱦᱚᱸ ᱟᱠᱚᱣᱟᱜ ᱞᱟᱭᱼᱞᱟᱠᱪᱟᱨ ᱨᱮ ᱟᱹᱰᱤ ᱟᱹᱰᱤ ᱢᱟᱱᱮ ᱮᱴᱟᱜ ᱮᱴᱟᱜ ᱫᱷᱚᱨᱢᱚ ᱨᱮ ᱮᱴᱟᱜ ᱮᱴᱟᱜ ᱞᱮᱠᱟ ᱞᱟᱭᱼᱞᱟᱠᱪᱟᱨ ᱢᱮᱱᱟᱜᱼᱟ ᱮᱢᱚᱱᱠᱤ ᱟᱵᱚ ᱦᱚᱲᱫᱚ ᱵᱟᱦᱟ ᱯᱚᱨᱚᱵᱽ ᱵᱟᱸᱫᱽᱱᱟ ᱯᱚᱨᱚᱵᱽ ᱚᱱᱟᱜᱮ ᱟᱹᱰᱤ ᱞᱟᱹᱴᱩ ᱯᱚᱨᱚᱵᱽ ᱛᱟᱵᱚᱱ ᱟᱨ ᱤᱥᱟᱹᱭ ᱠᱚᱫᱚ ᱵᱚᱲᱚ ᱫᱤᱱ ᱡᱮᱴᱟ ᱠᱚ ᱯᱚᱸᱪᱤᱥᱮ ᱰᱤᱥᱮᱢᱵᱚᱨ ᱠᱚ ᱢᱟᱱᱟᱣ ᱵᱟᱲᱟᱭᱟ ᱚᱱᱟ ᱠᱟᱱ ᱛᱟᱠᱚᱣᱟ ᱞᱟᱹᱴᱩ ᱞᱟᱹᱴᱩ ᱤᱭᱟᱹ ᱫᱚ ᱯᱚᱨᱚᱵᱽ ᱫᱚ ᱟᱨ ᱟᱨ ᱱᱩᱠᱩ ᱦᱤᱱᱫᱩ ᱠᱚᱫᱚ ᱡᱮᱢᱚᱱ ᱫᱩᱨᱜᱟᱹ ᱯᱩᱡᱟᱹ ᱠᱟᱹᱞᱤ ᱯᱩᱡᱟᱹ ᱟᱨ ᱱᱩᱠᱩ ᱢᱩᱥᱞᱤᱢ ᱠᱚᱫᱚ ᱡᱮᱴᱟ ᱤᱫ ᱠᱚ ᱢᱟᱱᱟᱣᱮᱫ ᱠᱟᱱᱟ ᱚᱱᱟ ᱚᱱᱠᱟᱜᱮ ᱱᱚᱣᱟ ᱫᱤᱥᱚᱢ ᱟᱵᱚ ᱵᱷᱟᱨᱚᱛ ᱫᱤᱥᱚᱢ ᱨᱮᱦᱚᱸ ᱚᱱᱠᱟᱜᱮ ᱮᱠ ᱮᱠᱴᱤ ᱨᱚᱠᱚᱢ ᱦᱚᱲᱟᱜ ᱮᱠ ᱮᱠᱴᱤ ᱨᱚᱠᱚᱢ ᱞᱟᱭᱼᱞᱟᱠᱪᱟᱨ ᱢᱮᱱᱟᱜᱼᱟ ᱟᱨ ᱚᱱᱟ ᱞᱟᱭᱼᱞᱟᱠᱪᱟᱨ ᱫᱚ ᱦᱩᱭᱩᱜ ᱠᱟᱱᱟ ᱡᱮᱢᱚᱱᱠᱤ ᱞᱟᱭᱼᱞᱟᱠᱪᱟᱨ ᱫᱚ ᱦᱩᱭᱩᱜ ᱠᱟᱱᱟ ᱡᱮᱢᱚᱱ ᱟᱵᱚ ᱱᱚᱣᱟ ᱵᱷᱟᱨᱚᱛ ᱫᱤᱥᱚᱢ ᱨᱮᱜᱮ ᱟᱭᱢᱟ ᱨᱚᱠᱚᱢ ᱦᱚᱲ ᱵᱚᱱ ᱵᱷᱟᱜᱽ ᱠᱟᱱᱟ ᱮᱴᱟᱜ ᱮᱴᱟᱜ ᱫᱤᱥᱚᱢ ᱨᱮᱫᱚ ᱢᱤᱫ ᱨᱚᱠᱚᱢ ᱛᱮᱜᱮ ᱢᱮᱱᱟᱜ ᱠᱚᱣᱟ ᱚᱱᱟ ᱱᱤᱭᱮ ᱛᱮᱜᱮ ᱱᱚᱰᱮ ᱫᱚ ᱟᱞᱚᱪᱚᱱᱟ ᱦᱩᱭ ᱠᱟᱱᱟ